ᱦᱮᱸ ᱦᱮᱞᱳ ᱢᱟᱪᱮᱫ ᱥᱟᱨ ᱜᱚᱢᱠᱮ ᱡᱚᱦᱟᱨ ᱜᱮ ᱛᱚ ᱟᱹᱞᱤᱧ ᱢᱟ ᱫᱟᱬᱟᱱ ᱞᱤᱧ ᱪᱟᱞᱟᱣ ᱞᱮᱱᱟ ᱛᱳ ᱯᱮᱱ ᱠᱟᱨᱰ ᱢᱟᱞᱤᱧ ᱟᱫ ᱠᱮᱜᱼᱟ ᱛᱚ ᱚᱱᱟ ᱫᱚᱲᱦᱟ ᱚᱠᱟ ᱞᱮᱠᱟ ᱛᱮᱞᱤᱧ ᱧᱟᱢ ᱨᱩᱣᱟᱹᱲ ᱫᱟᱲᱮᱭᱟᱜᱼᱟ ᱚ ᱦᱚᱸ ᱚ ᱦᱚᱸ ᱴᱷᱤᱠ ᱜᱮᱭᱟ ᱛᱚ ᱟᱹᱞᱤᱧ ᱫᱚ ᱪᱮᱫ ᱰᱚᱠᱳᱢᱮᱱᱴᱥ ᱠᱚ ᱫᱚᱨᱠᱟᱨᱟ ᱠᱤ ᱦᱮᱸ ᱦᱮᱸ ᱟᱫᱚ ᱚᱱᱟ ᱵᱷᱤᱛᱛᱨᱤ ᱨᱮ ᱡᱚᱛᱚᱣᱟᱜ ᱤᱭᱟᱹ ᱠᱟᱛᱮᱫ ᱡᱮᱨᱮᱠᱥ ᱞᱤᱧ ᱤᱫᱤᱭᱟ ᱢᱟᱱᱮ ᱦᱮᱸ ᱟᱫᱷᱮᱱ ᱫᱚ ᱚᱱᱟ ᱧᱟᱢ ᱤᱭᱟᱹ ᱠᱟᱛᱮᱫ ᱟᱹᱰᱤᱜᱮ ᱤᱭᱟᱹ ᱠᱟᱛᱮᱫ ᱜᱟᱯᱟ ᱢᱮᱭᱟᱝ ᱤᱱᱴᱟᱨᱵᱷᱤᱭᱩ ᱢᱮᱱᱟᱜ ᱛᱟᱹᱞᱤᱧᱟ ᱪᱟᱞᱟᱜ ᱟᱹᱞᱤᱧ ᱛᱳ ᱚᱱᱟ ᱯᱮᱱ ᱠᱟᱨᱰ ᱢᱟ ᱴᱷᱤᱠ ᱮᱱᱟ ᱟᱫᱚ ᱚᱱᱟ ᱧᱟᱢ ᱞᱟᱹᱜᱤᱫ ᱛᱮ ᱟᱹᱵᱤᱱ ᱵᱮᱵᱚᱥᱛᱷᱟ ᱟᱹᱞᱤᱧ ᱵᱮᱱ ᱚᱱᱟ ᱦᱚᱸ ᱦᱚᱸ ᱚᱱᱟ ᱰᱚᱠᱳᱢᱮᱱᱴᱥ ᱞᱤᱧ ᱛᱚᱵᱮ ᱰᱤᱯᱳᱡᱤᱰ ᱮᱫᱟ ᱜᱟᱯᱟ ᱢᱮᱭᱟᱝ ᱫᱷᱤᱱᱟᱹᱝ ᱠᱷᱟᱱ ᱜᱮ ᱟᱫᱚ ᱤᱱᱟᱹ ᱛᱟᱹᱞᱤᱧ ᱤᱭᱟᱹᱭ ᱢᱟ ᱞᱟᱸᱜᱮ ᱫᱷᱟᱨᱟ ᱦᱩᱭᱩᱜ ᱢᱟ ᱚᱱᱟ ᱥᱚᱸᱜᱮ ᱧᱟᱢᱚᱜᱼᱟ ᱦᱮᱸ ᱤᱭᱟᱹᱜᱮ ᱦᱚᱸ ᱴᱷᱤᱠ ᱜᱮᱭᱟ ᱦᱟᱜ ᱦᱚᱸ ᱧᱟᱢᱚᱜ ᱢᱟᱢᱚᱜ ᱢᱟ ᱵᱟᱲᱮ ᱟᱹᱵᱤᱱ ᱦᱟᱸᱜ ᱵᱷᱮᱡᱟᱭᱟ ᱛᱚᱵᱮ ᱦᱳᱭ ᱪᱟᱞᱟᱜ ᱠᱟᱱᱟᱞᱤᱧ ᱵᱷᱮᱡᱟᱭᱮᱜᱼᱟ ᱞᱤᱧ